ᱤᱛᱩᱱ ᱟᱥᱲᱟ ᱨᱮ ᱤᱧᱟᱹᱜ ᱠᱩᱥᱤᱭᱟᱱ ᱥᱟᱛᱟᱢ ᱫᱚ ᱮᱞᱠᱷᱟ ᱠᱟᱱᱟ ᱮᱞᱠᱷᱟ ᱨᱮ ᱤᱧ ᱥᱮᱞᱮᱫ ᱟᱨ ᱵᱷᱮᱜᱮᱫ ᱟᱹᱰᱤ ᱡᱳᱨᱤᱧ ᱠᱩᱥᱤᱭᱟᱜᱼᱟ ᱪᱮᱫᱟᱜ ᱥᱮ ᱥᱮᱞᱮᱫ ᱞᱮᱱᱠᱷᱟᱱ ᱤᱧ ᱡᱩᱫᱤ ᱵᱟᱨ ᱟᱨ ᱵᱟᱨ ᱠᱚ ᱥᱮᱞᱮᱫ ᱦᱚᱪᱚᱭᱤᱧᱟᱹ ᱮᱱᱠᱷᱟᱱ ᱛᱤᱱᱟᱹᱜ ᱦᱩᱭᱩᱜᱼᱟ ᱚᱱᱟᱦᱚᱧ ᱵᱟᱲᱟᱭ ᱫᱟᱲᱮᱭᱟᱜᱼᱟ ᱟᱨ ᱵᱟᱨ ᱟᱨ ᱵᱟᱨ ᱡᱩᱫᱤ ᱤᱧ ᱵᱷᱮᱜᱮᱫ ᱦᱚᱪᱚᱭᱤᱧᱟᱹ ᱠᱚ ᱚᱱᱟᱦᱩᱧ ᱫᱟᱲᱭᱟᱜᱼᱟ ᱡᱮ ᱪᱮᱠᱟ ᱠᱟᱛᱮᱧ ᱵᱷᱮᱜᱮᱫᱟ ᱥᱮ ᱛᱤᱱᱟᱹᱜ ᱦᱩᱭᱩᱜᱼᱟ ᱢᱮᱱᱛᱮ ᱚᱱᱟ ᱨᱮᱱᱟᱜ ᱞᱟᱹᱱᱟᱹᱭ ᱪᱮᱫ ᱦᱩᱭᱩᱜᱼᱟ ᱢᱮᱱᱛᱮ ᱚᱱᱟ ᱞᱟᱹᱜᱤᱫ ᱥᱮᱪᱮᱫ ᱟᱹᱰᱤᱜᱮ ᱡᱟᱹᱨᱩᱨᱤ ᱜᱮᱭᱟ ᱡᱮ ᱟᱵᱚ ᱡᱩᱫᱤ ᱵᱚᱱ ᱥᱮᱪᱮᱫ ᱠᱚᱜᱼᱟ ᱡᱮ ᱥᱮᱞᱮᱫ ᱟᱨ ᱵᱷᱮᱜᱮᱫ ᱮᱱᱠᱷᱟᱱ ᱵᱟᱲᱟᱭ ᱠᱟᱜᱼᱟ ᱵᱚᱱ ᱮᱱᱠᱷᱟᱱ ᱡᱩᱫᱤ ᱡᱟᱦᱟᱸᱭ ᱡᱩᱫᱤ ᱟᱢ ᱯᱩᱭᱥᱟᱹ ᱴᱟᱠᱟ ᱦᱚᱸᱭ ᱮᱢᱟᱢᱟᱭ ᱮᱱᱠᱷᱟᱱ ᱚᱱᱟ ᱟᱢᱮᱢ ᱞᱮᱠᱷᱟ ᱫᱟᱲᱮᱭᱟᱜᱼᱟ ᱡᱮ ᱱᱩᱱᱟᱹᱜᱼᱮ ᱮᱢᱟᱫᱤᱧᱟᱹ ᱱᱩᱱᱟᱹᱜ ᱤᱧ ᱧᱟᱢ ᱛᱟᱦᱮᱱᱟ ᱱᱩᱱᱟᱹᱜᱼᱮ ᱤᱢᱟᱹᱧ ᱠᱟᱱᱟᱭ ᱵᱟᱠᱚ ᱮᱲᱮ ᱫᱟᱲᱮᱭᱟᱢᱟ ᱦᱚᱲ ᱥᱮ ᱵᱟᱠᱚ ᱞᱟᱸᱫᱟ ᱟᱢᱟ ᱡᱮ ᱵᱟᱢ ᱵᱟᱲᱟᱭᱟ ᱢᱮᱱᱛᱮ ᱥᱮ ᱡᱟᱦᱟᱸᱭ ᱦᱚᱸ ᱟᱢ ᱴᱷᱮᱱ ᱡᱩᱫᱤ ᱯᱚᱭᱥᱟᱹᱭ ᱧᱟᱢᱟ ᱟᱢ ᱡᱩᱫᱤ ᱩᱱᱤ ᱴᱟᱠᱟᱢ ᱮᱢᱟᱭ ᱠᱟᱱᱟ ᱮᱱᱠᱷᱟᱱ ᱩᱱᱤ ᱡᱩᱫᱤ ᱟᱢ ᱰᱷᱮᱨᱮᱢ ᱮᱢᱟᱭᱟ ᱮᱱᱠᱷᱟᱱ ᱟᱢᱟᱜ ᱜᱮ ᱜᱷᱟᱴᱟ ᱦᱩᱭᱩᱜᱼᱟ ᱟᱢᱟᱜ ᱜᱮ ᱚᱱᱟ ᱠᱷᱟᱹᱛᱤᱨ ᱟᱢ ᱢᱟᱲᱟᱝ ᱨᱮᱜᱮ ᱡᱩᱫᱤᱢ ᱵᱟᱲᱟᱭ ᱠᱟᱜᱼᱟ ᱮᱞᱠᱷᱟ ᱫᱚ ᱚᱠᱟ ᱞᱮᱠᱟ ᱠᱚ ᱥᱮᱞᱮᱫᱟ ᱚᱠᱟ ᱞᱮᱠᱟ ᱠᱚ ᱵᱷᱮᱜᱮᱫᱟ ᱮᱱᱠᱷᱟᱱ ᱟᱢ ᱚᱠᱚᱭ ᱦᱚᱸ ᱵᱟᱝᱠᱚ ᱞᱟᱸᱫᱟ ᱟᱢᱟ ᱟᱨ ᱥᱮ ᱚᱠᱚᱭᱦᱚᱸ ᱵᱟᱭ ᱮᱲᱮ ᱫᱟᱲᱮᱭᱟᱢᱟ ᱚᱱᱟ ᱞᱟᱹᱜᱤᱫ ᱮᱞᱠᱷᱟ ᱮᱞᱠᱷᱟ ᱥᱟᱛᱟᱢ ᱫᱚ ᱟᱹᱰᱤᱜᱮ ᱵᱮᱥᱟ ᱟᱨ ᱤᱧᱟᱹᱜ ᱤᱥᱠᱩᱞ ᱥᱚᱢᱚᱭ ᱨᱮᱱᱟᱜ ᱠᱟᱛᱷᱟ ᱫᱚ ᱮᱞᱠᱷᱟ ᱢᱤᱫ ᱥᱚᱢᱚᱭ ᱱᱚᱝᱠᱟ ᱛᱟᱦᱮᱸᱠᱟᱱᱟ ᱟᱹᱰᱤ ᱡᱳᱨᱜᱤᱧ ᱠᱩᱥᱤᱭᱟᱜ ᱛᱟᱦᱮᱱ ᱟᱨ ᱮᱞᱠᱷᱟ ᱨᱮ ᱤᱧ ᱦᱟᱢᱮᱥᱟ ᱞᱚᱜᱚᱱᱤᱧ ᱠᱚᱨᱟᱣ ᱛᱟᱦᱮᱱᱟ ᱥᱮᱞᱮᱫ ᱵᱷᱮᱜᱮᱫ ᱥᱮ ᱱᱚᱣᱟ ᱠᱚ ᱱᱩᱱᱟᱹᱜ ᱪᱮᱫ ᱞᱮᱠᱟᱢ ᱵᱩᱡᱷᱟᱹᱣᱟ ᱱᱚᱣᱟ ᱫᱚ ᱤᱧ ᱞᱟᱹᱜᱤᱫ ᱜᱮ ᱛᱮᱭᱟᱨ ᱞᱮᱱ ᱛᱟᱦᱮᱱᱟ ᱱᱚᱣᱟ ᱠᱚ ᱚᱱᱠᱟᱧ ᱛᱮᱭᱟᱨ ᱫᱟᱲᱮᱜ ᱛᱟᱦᱮᱜᱼᱟ ᱚᱱᱠᱟᱜᱮ ᱤᱧᱟᱹᱜ ᱟᱹᱰᱤ ᱠᱩᱥᱤᱭᱟᱱ ᱜᱤᱧ ᱛᱟᱦᱮᱸᱠᱟᱱ ᱛᱤᱧᱟᱹ ᱤᱧᱟᱹᱜ ᱡᱮ ᱡᱚᱠᱷᱚᱱ ᱟᱞᱮᱭᱟᱜ ᱵᱤᱱᱤᱰ ᱦᱩᱭ ᱞᱮᱱ ᱛᱟᱦᱮᱱᱟ ᱛᱚᱠᱷᱚᱱ ᱤᱧ ᱮᱞᱠᱷᱟ ᱨᱮ ᱡᱟᱦᱟᱸ ᱯᱷᱩᱞ ᱢᱟᱨᱠᱥᱤᱧ ᱟᱹᱜᱩ ᱞᱮᱫ ᱛᱟᱦᱮᱱᱟ ᱢᱟᱱᱮ ᱛᱷᱟᱨᱴᱤ ᱨᱮ ᱛᱷᱟᱨᱴᱤ ᱢᱟᱱᱮ ᱴᱮᱥᱴ ᱛᱟᱦᱮᱸᱞᱮᱱ ᱛᱟᱦᱮᱜᱼᱟ ᱩᱱ ᱥᱚᱢᱚᱭ ᱮᱞᱠᱷᱟᱨᱤᱧ ᱱᱩᱱᱟᱹᱜᱼᱤᱧ ᱟᱹᱜᱩ ᱞᱮᱫ ᱛᱟᱦᱮᱱᱟ ᱩᱱ ᱠᱷᱚᱱᱟᱜ ᱤᱧ ᱮᱞᱠᱷᱟ ᱱᱩᱱᱟᱹᱜ ᱤᱧ ᱠᱩᱥᱤᱭᱟᱜᱼᱟ ᱱᱩᱱᱟᱹᱜ ᱱᱩᱱᱟᱹᱜ ᱤᱧ ᱠᱩᱥᱤᱭᱟᱜᱼᱟ ᱡᱮ ᱤᱧ ᱞᱟᱹᱭ ᱵᱟᱹᱧ ᱫᱟᱲᱮᱭᱟᱜᱼᱟ ᱡᱮ ᱛᱤᱱᱟᱹᱜ ᱤᱧ ᱠᱩᱥᱤᱭᱟᱜᱼᱟ ᱢᱮᱱᱛᱮ ᱱᱚᱣᱟᱜᱮ ᱤᱧᱟᱹᱜ ᱥᱩᱠ ᱨᱮᱱᱟᱜ ᱠᱟᱛᱷᱟ ᱡᱮ ᱤᱧ ᱟᱹᱰᱤ ᱥᱚᱠᱛᱚᱧ ᱠᱩᱥᱤᱭᱟᱜ ᱛᱟᱦᱮᱱᱟ ᱚᱱᱟᱜᱮ ᱤᱧᱟᱹᱜ ᱮᱞᱠᱷᱟ ᱚᱱᱟ ᱞᱟᱹᱜᱤᱫ ᱛᱮᱜᱮ ᱤᱧᱟᱹᱜ ᱫᱚ ᱮᱞᱠᱷᱟ ᱥᱟᱛᱟᱢ ᱫᱚ ᱤᱧᱟᱹᱜ ᱠᱩᱥᱤᱭᱟᱱ ᱥᱟᱛᱟᱢ ᱠᱟᱱᱟ ᱟᱨ ᱱᱚᱣᱟ ᱤᱧ ᱢᱟᱲᱟᱝ ᱥᱮᱫᱦᱚᱸ ᱤᱧᱟᱹᱜ ᱱᱤᱛᱳᱜ ᱦᱚᱸ ᱚᱱᱟ ᱮᱞᱠᱷᱟ ᱥᱟᱛᱟᱢ ᱜᱮ ᱤᱧᱟᱹᱜ ᱫᱚ ᱠᱩᱥᱤᱭᱟᱱ ᱥᱟᱛᱟᱢ ᱠᱟᱱ ᱛᱤᱧᱟᱹ ᱟᱨ ᱚᱱᱟᱜᱮ ᱫᱚᱢᱮᱧ ᱠᱩᱥᱤᱭᱟᱜᱼᱟ ᱱᱤᱛᱳᱜ ᱦᱚᱸᱧ ᱠᱩᱥᱤᱭᱟᱜ ᱜᱮᱭᱟ ᱟᱨ ᱱᱤᱛᱳᱜ ᱡᱩᱫᱤ ᱢᱟᱲᱟᱝ ᱥᱮᱫ ᱦᱚᱸᱠᱚ ᱢᱤᱛᱟᱹᱧᱟ ᱡᱮ ᱪᱮᱫ ᱮᱢ ᱠᱩᱥᱤᱭᱟᱜᱼᱟ ᱪᱮᱫ ᱥᱟᱛᱟᱢᱮᱢ ᱠᱩᱥᱤᱭᱟᱜᱼᱟ ᱤᱧᱫᱚ ᱮᱞᱠᱷᱟ ᱜᱤᱧ ᱞᱟᱹᱭᱟ ᱟᱨ ᱮᱞᱠᱷᱟ ᱜᱤᱧ ᱪᱚᱭᱮᱥᱟ ᱚᱱᱟ ᱞᱟᱹᱜᱤᱫ ᱤᱧᱟᱹᱜ ᱥᱟᱵᱡᱮᱠᱴ ᱢᱟᱱᱮ ᱥᱟᱛᱟᱢ ᱚᱱᱟ ᱤᱧ ᱞᱟᱹᱭ ᱫᱟᱲᱮᱭᱟᱜᱼᱟ ᱡᱮ ᱤᱧ ᱮᱞᱠᱷᱟ ᱜᱤᱧ ᱠᱩᱥᱤᱭᱟᱜᱼᱟ ᱡᱩᱫᱤ ᱮᱞᱠᱷᱟ ᱨᱮᱱᱟᱜ ᱢᱚᱫᱽᱫᱷᱮ ᱨᱮ ᱡᱟᱦᱟᱸᱜᱮ ᱡᱩᱫᱤ ᱠᱚ ᱠᱩᱞᱤ ᱠᱚ ᱠᱩᱠᱞᱤᱭᱤᱧᱟᱹ ᱠᱚ ᱡᱮ ᱱᱚᱣᱟ ᱨᱮᱱᱟᱜ ᱞᱟᱹᱱᱟᱹᱭ ᱪᱮᱫ ᱦᱩᱭᱩᱜᱼᱟ ᱮᱱᱠᱷᱟᱱ ᱫᱚ ᱤᱧ ᱛᱚᱠᱷᱚᱱᱤᱧ ᱞᱟᱹᱭ ᱫᱟᱲᱮᱭᱟᱜᱼᱟ ᱡᱮ ᱱᱚᱣᱟ ᱨᱮᱱᱟᱜ ᱞᱟᱹᱭᱱᱟᱹᱭ ᱪᱮᱫ ᱦᱩᱭᱩᱜᱼᱟ ᱢᱮᱱᱛᱮ ᱠᱟᱛᱮᱫ ᱚᱱᱟ ᱠᱷᱟᱹᱛᱤᱨ ᱤᱧ ᱮᱞᱠᱷᱟ ᱫᱚ ᱟᱹᱰᱤ ᱡᱳᱨᱤᱧ ᱠᱩᱥᱤᱭᱟᱜᱼᱟ ᱵᱟᱹᱠᱤ ᱥᱟᱵᱡᱮᱠᱴ ᱦᱩᱧ ᱠᱩᱥᱤ ᱥᱟᱛᱟᱢ ᱦᱩᱧ ᱠᱩᱥᱤᱭᱟᱜ ᱜᱮᱭᱟ ᱚᱱᱠᱟ ᱫᱚ ᱵᱟᱝᱼᱟ ᱡᱮ ᱵᱟᱹᱧ ᱠᱩᱥᱤᱭᱟᱜᱼᱟ ᱦᱤᱱᱫᱤ ᱤᱝᱞᱤᱥ ᱦᱚᱸᱧ ᱠᱩᱥᱤᱭᱟᱜ ᱜᱮᱭᱟ ᱢᱮᱱᱠᱷᱟᱱ ᱡᱷᱚᱛᱚ ᱠᱷᱚᱱᱟᱜ ᱫᱩᱧ ᱠᱩᱥᱤᱭᱟᱜᱼᱟ ᱮᱞᱠᱷᱟ ᱟᱨ ᱚᱞᱪᱤᱠᱤ ᱦᱩᱧ ᱠᱩᱥᱤᱭᱟᱜᱼᱟ ᱚᱞᱪᱤᱠᱤᱼᱢᱟ ᱤᱧᱟᱹᱜ ᱡᱚᱛᱚ ᱠᱷᱚᱱᱟᱜ ᱵᱮᱥᱴ ᱥᱟᱛᱟᱢ ᱠᱟᱱ ᱛᱤᱧᱟᱹ ᱤᱧᱟᱹᱜ ᱡᱤᱭᱚᱱ ᱨᱮᱱᱟᱜ ᱡᱮ ᱚᱞᱪᱤᱠᱤᱧ ᱥᱮᱬᱟ ᱠᱮᱜᱼᱟ ᱢᱮᱱᱛᱮ ᱠᱟᱛᱮᱫ ᱚᱞᱪᱤᱠᱤ ᱡᱩᱫᱤ ᱵᱟᱹᱧ ᱥᱮᱬᱟ ᱠᱮᱭᱟ ᱦᱩᱱᱟᱹᱝ ᱮᱱᱠᱷᱟᱱ ᱵᱟᱹᱧ ᱫᱟᱲᱮ ᱵᱟᱹᱧ ᱴᱷᱤᱠᱟᱹ ᱫᱟᱲᱮᱭᱟᱜᱼᱟ ᱡᱮ ᱱᱚᱣᱟ ᱨᱮᱱᱟᱜ ᱫᱟᱲᱮ ᱪᱮᱫ ᱛᱟᱦᱮᱸᱠᱟᱱᱟ ᱢᱮᱱᱛᱮᱫ ᱪᱮᱫ ᱠᱟᱱᱟ ᱢᱮᱱᱛᱮᱫ ᱚᱱᱟ ᱞᱟᱹᱜᱤᱫ ᱥᱮᱪᱮᱫᱚᱜ ᱟᱹᱰᱤᱜᱮ ᱞᱟᱹᱠᱛᱤᱭᱟ ᱟᱨ ᱟᱹᱰᱤ ᱡᱳᱨᱜᱤᱧ ᱠᱩᱥᱤᱭᱟᱜᱼᱟ